ᱞᱟᱵᱷᱟ ᱢᱳᱵᱟᱭᱤᱞᱤᱧ ᱠᱤᱨᱤᱧ ᱞᱮᱫᱟ ᱟᱫᱚ ᱱᱚᱣᱟ ᱢᱳᱵᱟᱭᱤᱞ ᱠᱤᱨᱤᱧ ᱠᱟᱛᱮ ᱫᱩ ᱢᱟᱥ ᱫᱮᱹᱲ ᱢᱟᱥ ᱜᱟᱱ ᱪᱟᱹᱞᱩ ᱠᱟᱛᱮ ᱚᱱᱟ ᱢᱳᱵᱟᱭᱤᱞ ᱵᱟᱹᱲᱤᱡ ᱮᱱ ᱛᱤᱧᱟᱹ ᱥᱮ ᱚᱱᱟ ᱢᱚᱫᱽᱫᱷᱮ ᱨᱮ ᱵᱮᱴᱨᱤ ᱦᱚᱸ ᱵᱟᱝ ᱴᱤᱠᱟᱹᱜ ᱪᱟᱨᱚᱡᱽ ᱵᱟᱝ ᱴᱤᱠᱟᱹᱜ ᱠᱟᱱᱛᱤᱧᱟᱹ ᱟᱨ ᱠᱮᱢᱨᱟ ᱦᱚᱸ ᱡᱷᱟᱯᱥᱟ ᱜᱮ ᱛᱟᱦᱮᱠᱟᱱᱟ ᱪᱟᱨᱡᱤᱝ ᱦᱚᱸ ᱟᱹᱰᱤ ᱠᱚᱢᱮ ᱮᱢᱮᱫ ᱠᱟᱱ ᱛᱟᱦᱮᱱᱚᱜᱼᱟ ᱛᱚ ᱚᱱᱟ ᱢᱚᱫᱽᱫᱷᱮ ᱨᱮ ᱚᱱᱟ ᱢᱳᱵᱟᱭᱤᱞ ᱠᱤᱨᱤᱧ ᱫᱚ ᱵᱟᱝ ᱴᱷᱤᱠ ᱞᱮᱱ ᱛᱤᱧᱟᱹ ᱚᱱᱟ ᱢᱳᱵᱟᱭᱤᱞ ᱠᱤᱨᱤᱧ ᱠᱟᱛᱮ ᱯᱷᱟᱥᱟᱣᱱᱟᱹᱧ ᱛᱚ ᱚᱱᱟ ᱢᱳᱵᱟᱭᱤᱞ ᱫᱚ ᱟᱞᱚᱯᱮ ᱠᱤᱨᱤᱧ ᱵᱟᱲᱟᱭ ᱛᱟᱵᱚᱱᱟ ᱱᱚᱣᱟ ᱠᱳᱢᱯᱟᱱᱤ ᱫᱚ ᱪᱟᱹᱞᱩ ᱪᱟᱹᱞᱩ ᱛᱮ ᱞᱚᱞᱚᱜ ᱠᱟᱱᱟ ᱪᱟᱨᱚᱡᱽ ᱪᱟᱵᱟᱜ ᱠᱟᱱᱟ ᱟᱪᱠᱟᱜᱮ ᱥᱩᱭᱤᱪ ᱚᱯᱚᱜ ᱠᱟᱱᱟ ᱵᱮᱴᱨᱤ ᱠᱚ ᱯᱷᱩᱞᱟᱹᱜ ᱠᱟᱱᱟ ᱚᱱᱟᱜᱮ